ᱜᱚᱢᱠᱮ ᱡᱚᱦᱟᱨ ᱜᱮ ᱤᱧ ᱴᱤᱠᱟᱨᱟᱢ ᱴᱩᱰᱩᱧ ᱢᱮᱱᱮᱫ ᱛᱟᱦᱮᱸᱫ ᱤᱧᱟᱹᱜ ᱵᱮᱝᱠ ᱨᱮ ᱡᱟᱦᱟᱸ ᱵᱟᱭᱳᱢᱮᱴᱨᱤᱠ ᱟᱫᱷᱟᱨ ᱛᱤᱧ ᱦᱟᱜ ᱱᱤᱛᱚᱜ ᱤᱭᱟᱹ ᱵᱟᱹᱱᱩᱜᱼᱟ ᱥᱚᱝᱡᱳᱜᱽ ᱵᱟᱹᱱᱩᱜᱼᱟ ᱚᱱᱟ ᱠᱷᱟᱹᱛᱤᱨ ᱟᱫᱚ ᱟᱹᱵᱤᱱ ᱴᱷᱮᱱ ᱞᱤᱧ ᱯᱷᱳᱱ ᱟᱠᱟᱜᱼᱟ ᱛᱮᱦᱮᱧ ᱱᱚᱣᱟ ᱵᱟᱭᱳᱢᱮᱴᱨᱤᱠ ᱪᱮᱫ ᱞᱮᱠᱟᱛᱮ ᱚᱱᱟ ᱵᱮᱝᱠ ᱨᱮᱵᱚᱱ ᱜᱟᱱ ᱦᱚᱪᱚᱭᱟ ᱚᱱᱟ ᱠᱷᱟᱹᱛᱤᱨ ᱟᱹᱵᱤᱱ ᱥᱟᱞᱟᱜ ᱵᱟᱨ ᱯᱚᱫᱞᱤᱧ ᱨᱚᱯᱚᱲ ᱠᱟᱱᱟ ᱟᱹᱞᱤᱧᱟᱜ ᱱᱚᱣᱟ ᱵᱟᱭᱳᱢᱮᱴᱨᱤᱠ ᱠᱷᱟᱹᱛᱤᱨᱛᱮ

ᱟᱹᱵᱤᱱ ᱴᱷᱮᱱ ᱟᱹᱞᱤᱧᱞᱤᱧ ᱱᱮᱦᱚᱨᱚᱜ ᱠᱟᱱᱟ ᱱᱚᱣᱟ ᱵᱟᱭᱳᱢᱮᱴᱨᱤᱠ ᱠᱟᱹᱢᱤ ᱦᱚᱨᱟ ᱯᱩᱨᱟᱹᱣ ᱞᱮᱱᱠᱷᱟᱱ ᱟᱹᱞᱤᱧᱟᱹᱜ ᱦᱳᱭ ᱟᱱᱟᱴ ᱮᱴᱠᱮᱴᱚᱬᱮ ᱵᱟᱭ ᱦᱩᱭᱩᱜᱼᱟ ᱛᱮᱦᱮᱧ ᱱᱚᱣᱟ ᱵᱟᱭᱳᱢᱮᱴᱨᱤᱠ ᱫᱚ ᱦᱚᱸ ᱢᱮᱸᱫᱛᱮ ᱟᱨ ᱠᱟᱹᱴᱩᱵᱛᱮ ᱚᱛᱟ ᱠᱟᱛᱮᱫ ᱟᱱᱟᱝ ᱜᱮ ᱜᱟᱱᱚᱜᱼᱟ ᱪᱮ ᱟᱨᱦᱚᱸ ᱱᱚᱝᱠᱟ ᱡᱮᱛᱮᱣᱟᱱᱟᱜ ᱜᱟᱱᱚᱜᱼᱟ ᱚᱱᱟ ᱠᱷᱟᱹᱛᱤᱨ ᱟᱹᱵᱤᱱ ᱴᱷᱮᱱ ᱠᱷᱚᱱ ᱜᱚᱲᱚᱞᱤᱧ ᱠᱷᱚᱡᱽ ᱠᱟᱱᱟ ᱱᱚᱣᱟ ᱵᱟᱭᱳᱢᱮᱴᱨᱤᱠ ᱵᱟᱨᱮᱛᱮ ᱟᱹᱵᱤᱱ ᱠᱤᱪᱷᱩ ᱵᱤᱱ ᱵᱟᱲᱟᱭ ᱦᱚᱪᱚ ᱞᱤᱧᱟ ᱟᱨ ᱵᱤᱱ ᱜᱚᱲᱚ ᱟᱹᱞᱤᱧᱟ ᱱᱚᱣᱟ ᱟᱹᱵᱤᱱ ᱴᱷᱮᱱ ᱞᱤᱧ ᱟᱨᱫᱟᱥᱚᱜ ᱠᱟᱱᱟ ᱡᱮ ᱱᱚᱣᱟ ᱵᱤᱱ ᱜᱚᱲᱚ ᱟᱹᱞᱤᱧ ᱠᱷᱟᱱ ᱵᱟᱭᱳᱢᱮᱴᱨᱤᱠ ᱮᱱᱠᱷᱟᱱ ᱟᱹᱰᱤ ᱟᱹᱰᱤ ᱟᱹᱵᱤᱱ ᱴᱷᱮᱱ ᱠᱷᱚᱱ ᱜᱚᱲᱚ ᱧᱟᱢ ᱠᱮᱜᱼᱟ ᱫᱟᱲᱮ ᱞᱤᱧ ᱧᱟᱢ ᱠᱮᱜᱼᱟ